ᱵᱟᱭᱳᱢᱮᱴᱨᱤᱠ ᱵᱟᱭᱳᱢᱮᱴᱨᱤᱠ ᱫᱚ ᱢᱮᱱᱠᱷᱟᱱ ᱤᱧᱦᱚᱸ ᱵᱟᱹᱧ ᱵᱟᱲᱟᱭᱟ ᱛᱟᱦᱮᱸᱫ ᱡᱮ ᱪᱮᱫ ᱠᱟᱱᱟ ᱤᱧ ᱡᱮᱢᱚᱱ ᱟᱫᱷᱟᱨ ᱠᱟᱨᱰ ᱵᱮᱱᱟᱣ ᱤᱧ ᱪᱟᱞᱟᱣ ᱞᱮᱱ ᱡᱚᱠᱷᱟᱜ ᱠᱚ ᱢᱤᱛᱟᱹᱧ ᱠᱟᱱᱟ ᱥᱮ ᱵᱟᱭᱳᱢᱮᱴᱨᱤᱠ ᱦᱚᱸ ᱞᱟᱜᱟᱜᱼᱟ ᱛᱟᱢ ᱛᱚᱵᱮ ᱮᱱᱟᱝ ᱟᱫᱷᱟᱨ ᱠᱟᱨᱰ ᱵᱮᱱᱟᱜᱼᱟ ᱚᱱᱟᱛᱮ ᱤᱧ ᱵᱮᱱᱟᱣ ᱦᱚᱪᱚ ᱠᱮᱫᱟᱹᱧ ᱵᱟᱭᱳᱢᱮᱴᱨᱤᱠ ᱛᱤᱧ ᱟᱨ ᱟᱨ ᱤᱧ ᱚᱱᱟ ᱨᱮᱭᱟᱜ ᱵᱷᱤᱰᱭᱳ ᱦᱚᱧ ᱵᱮᱱᱟᱣ ᱠᱮᱫᱼᱟ ᱟᱨ ᱡᱮᱢᱚᱱ ᱵᱟᱲᱟᱭ ᱦᱚᱪᱚ ᱞᱟᱹᱜᱤᱫ ᱤᱧ ᱵᱮᱱᱟᱣ ᱠᱮᱫᱼᱟ ᱵᱷᱤᱰᱭᱳ ᱟᱨ ᱚᱱᱟ ᱵᱷᱤᱰᱭᱳ ᱤᱭᱩᱴᱩᱵᱽ ᱨᱮᱧ ᱰᱟᱞᱟᱣ ᱠᱮᱫᱼᱟ ᱡᱮᱢᱚᱱ ᱦᱚᱲ ᱠᱚᱠᱚ ᱵᱟᱲᱟᱭ ᱫᱟᱲᱮᱭᱟᱜ ᱢᱟ ᱡᱮ ᱟᱫᱷᱟᱨ ᱠᱟᱨᱰ ᱥᱟᱶ ᱵᱮᱱᱟᱣ ᱞᱟᱹᱜᱤᱫ ᱛᱮ ᱵᱟᱭᱳᱢᱮᱴᱨᱤᱠ ᱦᱚᱸ ᱫᱚᱨᱠᱟᱨᱚᱜᱼᱟ ᱡᱟᱦᱟᱸᱨᱮ ᱡᱚᱛᱚ ᱦᱚᱲᱠᱚ ᱵᱟᱰᱟᱭ ᱫᱟᱲᱮᱭᱟᱫᱟ ᱡᱮ ᱦᱳᱭ ᱴᱷᱤᱠ ᱜᱮᱭᱟ ᱟᱫᱷᱟᱨ ᱠᱟᱨᱰ ᱵᱮᱱᱟᱣ ᱥᱟᱶᱛᱮ ᱵᱟᱭᱳᱢᱮᱴᱨᱤᱠ ᱦᱚᱸ ᱞᱟᱜᱟᱜᱼᱟ ᱢᱮᱱᱛᱮ ᱡᱚᱛᱚ ᱦᱚᱲᱤᱧ ᱵᱟᱲᱟᱭ ᱦᱚᱪᱚ ᱠᱮᱫ ᱠᱚᱣᱟ ᱤᱧ ᱟᱹᱰᱤ ᱵᱮᱥᱤᱧ ᱵᱩᱡᱷᱟᱹᱣ ᱠᱮᱫᱼᱟ ᱤᱭᱩᱴᱩᱵᱽ ᱨᱤᱧ ᱟᱲᱟᱜ ᱞᱮᱫᱼᱟ ᱟᱨ ᱡᱚᱛᱚ ᱦᱚᱲ ᱠᱚ ᱤᱧ ᱠᱚᱠᱚ ᱢᱮᱱ ᱵᱟᱲᱟ ᱟᱠᱟᱫᱤᱧᱟ ᱴᱷᱤᱠ ᱠᱮᱫᱼᱟᱢ ᱟᱫᱷᱟᱨ ᱠᱟᱨᱰ ᱨᱮᱭᱟᱜ ᱱᱚᱣᱟ ᱵᱟᱭᱳᱢᱮᱴᱨᱤᱠ ᱨᱮᱭᱟᱜ ᱤᱭᱩᱴᱩᱵᱽ ᱨᱮᱢ ᱰᱟᱞᱟᱣ ᱠᱮᱫᱼᱟ ᱟᱨ ᱞᱮ ᱵᱟᱰᱟᱭ ᱠᱮᱫᱼᱟ ᱡᱮ ᱱᱚᱣᱟ ᱠᱚ ᱱᱚᱣᱟ ᱠᱚ ᱞᱟᱜᱟᱜᱼᱟ ᱢᱮᱱᱛᱮ ᱟᱨ ᱤᱧᱦᱚᱸ ᱟᱹᱰᱤ ᱵᱮᱥ ᱞᱮ ᱵᱩᱡᱷᱟᱹᱣ ᱠᱮᱫᱼᱟ ᱟᱨ ᱟᱹᱰᱤ ᱥᱟᱨᱦᱟᱣ